ᱟᱢ ᱡᱚᱠᱷᱚᱱ ᱵᱟᱱ ᱜᱟᱰᱟ ᱫᱟᱜ ᱨᱮ ᱯᱟᱭᱨᱟᱜ ᱯᱟᱨᱚᱢᱚᱜ ᱥᱟᱱᱟᱭᱮᱫ ᱢᱮᱭᱟ ᱟᱨ ᱵᱟᱝ ᱟᱦᱟᱨ ᱨᱮ ᱨᱮᱦᱚᱸ ᱟᱢᱮᱢ ᱯᱟᱭᱨᱟᱜ ᱠᱟᱱᱟ ᱮᱱᱠᱷᱟᱱ ᱢᱟᱲᱟᱝ ᱨᱮ ᱟᱢ ᱥᱚᱛᱚᱨᱠᱚ ᱛᱟᱦᱮᱸ ᱦᱩᱭ ᱟᱢᱟ ᱵᱟᱲᱟᱭ ᱛᱮ ᱦᱩᱭ ᱟᱢᱟ ᱢᱚᱱᱮ ᱨᱮ ᱫᱚᱦᱚ ᱠᱟᱛᱮ ᱦᱩᱭ ᱟᱢᱟ ᱜᱟᱰᱟ ᱫᱟᱜ ᱛᱤᱱᱟᱹᱜ ᱥᱚᱠᱛᱚ ᱛᱤᱱᱟᱹᱜ ᱡᱳᱨ ᱛᱮ ᱵᱚᱦᱟᱜ ᱠᱟᱱᱟ ᱛᱚ ᱜᱟᱰᱟ ᱫᱟᱜ ᱨᱮᱫᱚ ᱟᱹᱰᱤ ᱞᱮᱠᱟᱱᱟᱜ ᱮᱸᱴᱠᱮᱴᱚᱬᱮ ᱦᱤᱡᱩᱜᱼᱟ ᱡᱟᱦᱟᱸᱞᱮᱠᱟ ᱫᱟᱜ ᱦᱮᱞᱠᱟᱜᱼᱟ ᱫᱟᱜ ᱪᱷᱤᱞᱠᱟᱹᱜᱼᱟ ᱫᱟᱜ ᱯᱷᱚᱛᱚᱜᱼᱟ ᱫᱟᱜ ᱰᱷᱮᱣᱨᱟᱜᱼᱟ ᱛᱚ ᱚᱱᱟ ᱠᱚ ᱟᱢ ᱢᱟᱲᱟᱝ ᱧᱮᱞ ᱴᱷᱤᱠ ᱢᱮ ᱩᱭᱦᱟᱹᱨ ᱫᱚᱦᱚ ᱛᱮ ᱦᱩᱭᱟᱢᱟ ᱡᱮ ᱱᱚᱣᱟ ᱡᱩᱫᱤ ᱫᱟᱜ ᱜᱷᱮᱣᱨᱟᱜ ᱠᱟᱱᱟ ᱮᱱᱠᱷᱟᱱ ᱤᱧ ᱚᱸᱰᱮ ᱪᱮᱫ ᱞᱮᱠᱟ ᱨᱤᱧ ᱯᱟᱨᱚᱢᱚᱜᱼᱟ ᱯᱟᱨᱚᱢᱚᱜ ᱢᱟ ᱦᱩᱭᱟᱢ ᱜᱮ ᱛᱚ ᱫᱟᱜ ᱡᱩᱫᱤ ᱜᱷᱮᱣᱨᱟᱜ ᱠᱟᱱᱟ ᱮᱱ ᱠᱷᱟᱱ ᱛᱚ ᱟᱢ ᱚᱱᱟ ᱵᱟᱱᱟᱨ ᱛᱤᱛᱮ ᱚᱱᱟ ᱜᱷᱮᱣᱨᱟ ᱫᱟᱞ ᱨᱟᱹᱯᱩᱫ ᱜᱚᱫ ᱠᱟᱜ ᱢᱮ ᱟᱨᱮᱢ ᱯᱟᱨᱚᱢ ᱮᱱᱟ ᱚᱸᱰᱮ ᱠᱷᱚᱱ ᱟᱨᱦᱚᱸ ᱡᱩᱫᱤ ᱥᱚᱠᱛᱚ ᱜᱮ ᱵᱚᱦᱟᱣ ᱠᱟᱛᱮ ᱫᱟᱜ ᱦᱤᱡᱩᱜ ᱠᱟᱱᱟ ᱰᱤᱰᱤ ᱠᱟᱛᱮ ᱦᱤᱡᱩᱜ ᱠᱟᱱᱟ ᱮᱱᱠᱷᱟᱱ ᱰᱤᱰᱤ ᱫᱟᱜ ᱨᱮᱫᱚ ᱟᱢ ᱩᱱᱩᱢ ᱜᱚᱫᱚᱜ ᱢᱮ ᱪᱮᱛᱟᱱ ᱛᱮ ᱡᱮᱢᱚᱱ ᱚᱱᱟ ᱫᱚ ᱵᱚᱦᱟᱲ ᱯᱟᱨᱚᱢᱚᱜ ᱢᱟ ᱟᱨ ᱡᱟᱦᱟᱸᱨᱮᱢ ᱧᱮᱞ ᱮᱫᱟ ᱯᱷᱚᱛᱚ ᱟᱠᱟᱱᱟ ᱯᱷᱚᱛᱚ ᱴᱷᱮᱱ ᱦᱚᱸ ᱟᱞᱚᱢ ᱪᱟᱞᱟᱜᱼᱟ ᱯᱷᱚᱛᱚ ᱦᱚᱸ ᱵᱟᱠᱷᱟᱱ ᱟᱹᱰᱤ ᱵᱤᱯᱚᱫᱟᱱ ᱜᱮᱭᱟ ᱚᱱᱟ ᱦᱚᱸ ᱜᱚᱴᱟ ᱢᱮᱫᱦᱟ ᱡᱩᱫᱤᱢ ᱛᱷᱚᱨᱚᱛ ᱦᱚᱯᱚᱭᱮᱱᱟ ᱮᱱᱠᱷᱟᱱ ᱢᱟᱲᱟᱝ ᱥᱮᱫᱚ ᱟᱨᱦᱚᱸ ᱪᱮᱫ ᱦᱚᱸ ᱪᱮᱫ ᱵᱟᱢ ᱧᱮᱞ ᱧᱟᱢ ᱫᱟᱲᱮᱭᱟᱜᱼᱟ ᱟᱨ ᱜᱟᱰᱟᱢ ᱯᱟᱭᱨᱟᱜ ᱠᱷᱟᱱ ᱫᱚ ᱵᱟᱝ ᱮᱢ ᱯᱟᱨᱚᱢᱚᱜ ᱠᱷᱟᱱ ᱵᱟᱱ ᱜᱟᱰᱟ ᱨᱮ ᱥᱚᱡᱷᱮ ᱫᱚ ᱯᱟᱨᱚᱢᱚᱜ ᱨᱮᱭᱟᱜ ᱫᱚ ᱟᱞᱚᱢ ᱠᱩᱨᱩᱢᱩᱴᱩᱭᱟ ᱟᱢ ᱫᱚ ᱡᱟᱦᱟᱸ ᱛᱤᱱᱟᱹᱜ ᱜᱮ ᱫᱟᱜ ᱮ ᱴᱷᱮᱞᱟᱣ ᱮᱫ ᱢᱮ ᱴᱷᱮᱞᱟᱣ ᱤᱫᱤᱜ ᱢᱮ ᱦᱮᱞᱠᱟᱣ ᱤᱫᱤᱜ ᱢᱮ ᱦᱮᱞᱠᱟᱣ ᱦᱮᱞᱠᱟᱣ ᱛᱮᱜᱮ ᱯᱟᱨᱚᱢᱚᱜ ᱨᱮᱭᱟᱜ ᱪᱮᱥᱴᱟᱭ ᱢᱮ ᱤᱱᱟᱹᱜ ᱠᱷᱟᱱ ᱜᱮ ᱟᱢ ᱜᱟᱰᱟ ᱫᱚ ᱟᱹᱰᱤ ᱟᱞᱜᱟ ᱛᱮᱢ ᱯᱟᱨᱚᱢᱚᱜᱼᱟ ᱫᱟᱜ ᱥᱟᱞᱟᱜ ᱫᱚ ᱫᱟᱲᱮ ᱟᱞᱚᱢ ᱫᱮᱠᱷᱟᱣᱟ ᱟᱨ ᱫᱟᱜ ᱫᱚ ᱟᱡ ᱠᱩᱥᱤ ᱡᱟᱦᱟᱸ ᱞᱮᱠᱟᱭ ᱴᱷᱮᱞᱟᱣᱮᱫ ᱢᱮᱭᱟ ᱟᱢ ᱦᱚᱸ ᱚᱱᱠᱟᱜᱮ ᱯᱟᱨᱚᱢᱚᱜ ᱢᱮ ᱚᱱᱮ ᱡᱟᱦᱟᱸᱨᱮ ᱦᱮᱞᱠᱟᱜ ᱠᱟᱱᱟ ᱡᱟᱦᱟᱸᱨᱮ ᱡᱷᱮᱣᱨᱟᱜ ᱠᱟᱱᱟ ᱡᱟᱦᱟᱸᱨᱮ ᱯᱷᱚᱛᱚᱜ ᱠᱟᱱᱟ ᱤᱱᱟᱹ ᱠᱚ ᱠᱟᱹᱴᱤᱡ ᱤᱭᱟᱹ ᱠᱟᱛᱮ ᱮᱛᱚᱢ ᱜᱤᱰᱤ ᱠᱟᱛᱮ ᱟᱫᱚ ᱯᱟᱨᱚᱢᱚᱜ ᱢᱮ